ᱱᱚᱣᱟ ᱞᱮᱢᱚᱱᱜᱨᱟᱥ ᱨᱮᱥᱴᱩᱨᱮᱱᱴ ᱨᱮ ᱤᱧ ᱡᱚᱢᱟᱜ ᱤᱧ ᱚᱰᱟᱨᱚᱜ ᱞᱟᱹᱜᱤᱫ ᱢᱮᱱᱠᱷᱟᱱ ᱚᱱᱟ ᱢᱟᱲᱟᱝᱨᱮ ᱵᱟᱰᱟᱭ ᱥᱟᱱᱟᱧ ᱠᱟᱱᱟ ᱡᱮ ᱱᱚᱣᱟ ᱨᱮᱥᱴᱩᱨᱮᱱᱴ ᱨᱮ ᱯᱤᱛᱡᱟ ᱟᱨ ᱢᱚᱴᱚᱱ ᱵᱤᱨᱭᱟᱱᱤ ᱪᱮᱫ ᱞᱮᱠᱟ ᱨᱮᱴ ᱛᱮ ᱟᱹᱠᱷᱨᱤᱧᱚᱜ ᱠᱟᱱᱟ ᱡᱩᱫᱤᱧ ᱵᱟᱲᱟᱭ ᱧᱟᱢ ᱠᱮᱭᱟ ᱟᱹᱰᱤ ᱵᱷᱟᱜᱮ ᱦᱩᱭ ᱠᱚᱜᱼᱟ ᱫᱟᱭᱟ ᱠᱟᱛᱮᱫ ᱞᱟᱹᱭᱟᱹᱧ ᱯᱮ